ᱡᱩᱫᱤ ᱤᱧ ᱵᱤᱫᱮᱥ ᱫᱟᱬᱟᱱ ᱨᱮᱱᱟᱜ ᱥᱩᱡᱳᱜᱽ ᱤᱧ ᱧᱟᱢᱟ ᱛᱚᱵᱮ

ᱚᱸᱰᱮ ᱪᱟᱞᱟᱣ ᱠᱟᱛᱮᱫ ᱟᱵᱚᱣᱟᱜ ᱫᱤᱥᱚᱢ ᱟᱨ ᱚᱱᱟ ᱫᱤᱥᱚᱢ ᱪᱮᱫ ᱚᱱᱛᱚᱨ ᱢᱮᱱᱟᱜᱼᱟ ᱚᱱᱟ ᱜᱤᱧ ᱧᱮᱞᱟ ᱟᱨ ᱚᱸᱰᱮᱱᱟᱜ ᱡᱟᱦᱟᱸ ᱞᱟᱭᱼᱞᱟᱠᱪᱟᱨ ᱤᱧ ᱴᱷᱤᱠᱟᱹᱭᱟ ᱚᱸᱰᱮᱫᱚ ᱚᱠᱟ ᱞᱮᱠᱟ ᱛᱟᱦᱮᱱᱟᱠᱚ ᱚᱠᱟ ᱞᱮᱠᱟ ᱡᱚᱢᱼᱧᱩ ᱚᱱᱟᱧ ᱧᱮᱞᱟ ᱟᱨ ᱤᱧᱦᱚᱸ ᱚᱸᱰᱮᱱᱟᱜ ᱫᱤᱥᱚᱢ ᱨᱮᱱᱟᱜ ᱨᱟᱦᱟᱱ ᱥᱟᱦᱟᱱ ᱡᱚᱢᱼᱧᱩ ᱟᱪᱟᱨ ᱵᱮᱵᱚᱦᱟᱨ

ᱧᱮᱞ ᱟᱹᱜᱩ ᱠᱟᱛᱮᱫ ᱤᱧ ᱪᱮᱫᱟ ᱟᱨ ᱚᱱᱠᱟᱜᱮ ᱤᱧ ᱱᱚᱸᱰᱮ ᱤᱧ ᱠᱚᱨᱟᱣᱟ

ᱪᱟᱞᱟᱜ ᱨᱮᱱᱟᱜ ᱥᱩᱡᱳᱜᱽ ᱧᱟᱢ ᱞᱮᱱᱠᱷᱟᱱ ᱟᱹᱰᱤ ᱨᱟᱹᱥᱠᱟᱹᱜᱮᱧ ᱵᱩᱡᱷᱟᱹᱣᱟ ᱫᱤᱥᱚᱢ ᱪᱟᱞᱟᱜ ᱞᱟᱹᱜᱤᱫ ᱛᱮᱫᱚ ᱪᱮᱛᱟᱱᱛᱮ ᱩᱰᱟᱹᱜ ᱜᱟᱹᱰᱤ ᱛᱮᱜᱮ ᱪᱟᱞᱟᱜ ᱦᱩᱭᱩᱜᱼᱟ ᱚᱱᱟᱨᱮ ᱟᱹᱰᱤ ᱪᱮᱦᱨᱟᱜᱮ ᱵᱩᱡᱷᱟᱹᱜᱼᱟ ᱯᱟᱪᱮᱱ ᱵᱟᱝ ᱫᱮᱡ ᱦᱩᱭ ᱟᱠᱟᱱᱟ ᱚᱱᱟ ᱫᱮᱡ ᱞᱟᱹᱜᱤᱫ ᱦᱚᱸ ᱢᱤᱫᱴᱟᱝ ᱥᱩᱡᱳᱜᱽ ᱧᱟᱢᱚᱜᱼᱟ ᱟᱹᱰᱤ ᱱᱟᱯᱟᱭ ᱜᱮ ᱚᱲᱟᱜ ᱠᱚᱨᱮ ᱦᱚᱸᱠᱚ ᱴᱷᱤᱠᱟᱹᱭᱟ ᱡᱮ ᱵᱟᱦᱨᱮ ᱫᱤᱥᱚᱢᱮ ᱪᱟᱞᱟᱣ ᱟᱠᱟᱱᱟ ᱢᱮᱱᱛᱮ ᱩᱱᱤ ᱫᱚ ᱟᱹᱰᱤ ᱱᱟᱯᱟᱭ ᱜᱮ ᱟᱴᱠᱟᱨᱚᱜᱼᱟ ᱢᱮᱱᱛᱮ ᱦᱩᱭᱩᱜᱼᱟ ᱚᱱᱟᱜᱮ ᱤᱧᱫᱚ ᱟᱹᱰᱤ ᱨᱟᱹᱥᱠᱟᱹᱧ ᱵᱩᱡᱷᱟᱹᱣᱟ ᱛᱚᱵᱮ ᱤᱧ ᱪᱟᱞᱟᱜ ᱜᱮᱭᱟ ᱢᱮᱱᱛᱮ

ᱟᱹᱰᱤᱼᱟᱹᱰᱤ ᱦᱚᱲ ᱴᱷᱮᱱ ᱧᱮᱞ ᱟᱠᱟᱫ ᱠᱚᱣᱟ

ᱵᱤᱫᱮᱥ ᱫᱟᱬᱟᱱᱨᱮ ᱟᱹᱰᱤ ᱪᱮᱦᱨᱟ ᱵᱩᱡᱷᱟᱹᱜᱼᱟ ᱢᱮᱱᱛᱮ ᱠᱚ ᱞᱟᱹᱭ ᱵᱟᱲᱟᱭᱟ ᱛᱳ ᱱᱚᱜᱼᱚ ᱱᱚᱝᱠᱟ ᱵᱤᱫᱮᱥ ᱫᱟᱬᱟᱱ ᱨᱮᱱᱟᱜ ᱥᱩᱡᱳᱜᱽ ᱧᱟᱢ ᱞᱮᱱᱠᱷᱟᱱ ᱪᱟᱞᱟᱣ ᱜᱮ ᱦᱩᱭᱩᱜᱼᱟ ᱟᱨ ᱚᱸᱰᱮᱱᱟᱜ ᱨᱟᱦᱟᱱᱼᱥᱟᱦᱟᱱ ᱠᱚ ᱧᱮᱞ ᱟᱹᱜᱩ ᱠᱟᱛᱮᱫ ᱵᱩᱡᱷᱟᱹᱣ ᱦᱩᱭᱩᱜᱼᱟ ᱛᱳ ᱱᱤᱭᱟᱹᱠᱚ ᱢᱮᱱ ᱵᱟᱲᱟ ᱠᱟᱛᱮᱫ ᱱᱚᱸᱰᱮᱜᱮᱧ ᱢᱩᱪᱟᱹᱫ ᱮᱫᱟ ᱡᱚᱦᱟᱨ